ᱤᱧᱟᱹᱜ ᱴᱚᱴᱷᱟᱨᱮ ᱚᱠᱟ ᱚᱠᱟ ᱢᱩᱲᱩᱫ ᱨᱟᱡᱽ ᱟᱹᱨᱤ ᱫᱚᱞᱠᱚ ᱥᱟᱥᱚᱱᱮᱫᱟ ᱚᱱᱟ ᱨᱮᱭᱟᱜ ᱞᱟᱹᱱᱟᱹᱭᱫᱚ ᱤᱧᱟᱹᱜ ᱨᱟᱡᱽ ᱨᱮᱫᱚ ᱱᱤᱛᱳᱜ ᱵᱷᱟᱨᱚᱛ ᱡᱚᱱᱚᱛᱟ ᱯᱟᱴᱤ

ᱮ ᱥᱟᱥᱚᱱᱮᱫᱟ ᱟᱨ ᱱᱚᱰᱮᱫᱚ ᱥᱤᱨᱟᱹᱢᱚᱱᱛᱨᱤ ᱞᱮᱠᱟᱛᱮ ᱢᱚᱦᱚᱱ ᱪᱚᱨᱚᱱ ᱢᱟᱺᱡᱷᱤ ᱜᱚᱢᱠᱮ ᱛᱤᱠᱤᱱ ᱥᱤᱨᱟᱹ ᱢᱚᱱᱛᱨᱤ ᱞᱮᱠᱟᱛᱮ ᱯᱚᱫᱽᱠᱤᱱ ᱦᱟᱛᱟᱣ ᱠᱟᱫᱟ ᱩᱱᱠᱩ ᱫᱚ ᱵᱷᱳᱴ ᱧᱟᱢ ᱠᱟᱛᱮ ᱢᱤᱢᱤᱫᱴᱤᱡ ᱮᱢᱮᱞᱮ ᱵᱟᱪᱷᱚᱱ ᱦᱩᱭ ᱠᱟᱛᱮ

ᱢᱮᱡᱚᱨᱤᱴᱤ ᱟᱨ ᱵᱟᱝᱢᱟ ᱥᱟᱸᱜᱮ ᱫᱟᱲᱮ

ᱥᱟᱹᱛᱟᱠᱟᱫᱛᱮ ᱟᱠᱚ ᱨᱟᱡᱽ ᱜᱚᱫᱤ ᱨᱮᱠᱚ ᱫᱩᱲᱩᱵ ᱟᱠᱟᱱᱟ ᱟᱨ ᱱᱚᱣᱟᱠᱚ ᱫᱚᱲ ᱵᱮᱱᱟᱣ ᱨᱮᱫᱚ ᱟᱵᱚᱨᱮᱱ ᱦᱚᱲ ᱟᱨᱵᱟᱝᱢᱟ ᱵᱷᱟᱨᱚᱛ ᱥᱤᱧᱚᱛ ᱫᱤᱥᱚᱢᱨᱮᱱ ᱦᱚᱲᱠᱚ

ᱫᱟᱲᱮᱛᱮ ᱫᱟᱲᱮ ᱚᱪᱚ ᱠᱟᱛᱮ ᱩᱝᱠᱩ ᱨᱟᱡᱽ ᱜᱚᱫᱤᱨᱮᱠᱚ ᱫᱩᱲᱩᱵ ᱨᱮᱭᱟᱜ ᱫᱟᱣᱠᱚ ᱮᱢᱟᱠᱟᱫ ᱠᱚᱣᱟ

ᱠᱚ ᱧᱟᱢ ᱨᱮᱫᱚ ᱟᱠᱚᱣᱟᱜ ᱫᱤᱥᱟᱹ ᱫᱚ ᱪᱮᱫ ᱞᱮᱠᱟᱨᱮ ᱨᱟᱡᱽ ᱜᱚᱫᱤᱨᱮᱵᱚ ᱫᱩᱲᱩᱵ ᱟ ᱟᱨ ᱥᱟᱥᱚᱱ ᱨᱮᱭᱟᱜ ᱫᱟᱭᱵᱷᱟᱨᱵᱚ ᱦᱟᱛᱟᱣᱟ ᱚᱱᱟ ᱞᱮᱠᱟᱱᱟᱜ ᱟᱠᱚᱣᱟᱜ ᱨᱤᱠᱟᱹ ᱛᱟᱦᱮᱱ ᱠᱟᱱᱛᱮ ᱵᱷᱳᱴᱠᱚ ᱟᱵᱚᱨᱮᱱ ᱦᱚᱲ ᱴᱷᱮᱱ ᱠᱷᱚᱱ ᱵᱷᱳᱴ ᱦᱟᱛᱟᱣ ᱠᱟᱛᱮ ᱟᱠᱚ ᱫᱟᱲᱮ ᱠᱟᱛᱮ ᱵᱤᱫᱷᱟᱱ ᱥᱚᱵᱷᱟ ᱛᱮᱠᱚ ᱪᱟᱞᱟᱜ ᱠᱟᱱᱟ

ᱵᱤᱫᱷᱟᱱ ᱥᱚᱵᱷᱟᱨᱮ ᱡᱚᱛᱚ ᱞᱮᱠᱟᱱᱟᱜ ᱡᱤᱱᱤᱥ ᱨᱮᱭᱟᱜ ᱡᱩᱲᱩᱠᱚ ᱦᱟᱴᱤᱧᱮᱜᱼᱟ ᱱᱚᱣᱟ ᱨᱟᱡᱽᱱᱤᱛᱤ

ᱨᱟᱡᱽᱱᱤᱛᱤ ᱟᱨ ᱥᱚᱢᱟᱡᱽ ᱱᱤᱛᱤ ᱱᱩᱠᱤᱱ ᱫᱚ ᱥᱩᱨ ᱥᱩᱨ ᱥᱩᱨ ᱥᱩᱯᱩᱨ ᱦᱚᱲ ᱞᱮᱠᱟ ᱠᱟᱱ ᱜᱮᱭᱟᱠᱤᱱ ᱢᱮᱱᱠᱷᱟᱱ ᱥᱟᱢᱟᱡᱽᱱᱤᱛᱤ

ᱨᱟᱡᱽᱱᱤᱛᱤ ᱫᱚ ᱛᱚᱸᱜᱮ ᱛᱟᱦᱮᱱ ᱠᱟᱱᱟ ᱨᱟᱡᱽᱱᱤᱛᱤ ᱢᱮᱱᱠᱮᱫ ᱠᱷᱟᱱᱫᱚ ᱨᱟᱡᱽ ᱟᱨᱤᱨᱮ ᱫᱩᱲᱩᱵ ᱠᱟᱛᱮᱫ ᱡᱟᱦᱟᱸᱭ ᱱᱤᱛᱤ ᱪᱟᱞᱟᱣᱟᱭ ᱡᱟᱦᱟᱸ ᱥᱟᱥᱚᱱ ᱵᱮᱵᱚᱥᱛᱟ ᱢᱮᱱᱟᱜᱼᱟ ᱚᱱᱟᱨᱮᱭᱟᱜ ᱫᱟᱹᱭᱠᱟᱹ

ᱦᱟᱛᱟᱣ ᱠᱟᱛᱮ ᱪᱮᱫ ᱞᱮᱠᱟᱨᱮ ᱦᱚᱲᱠᱤᱱ ᱥᱩᱵᱤᱫᱷᱟᱠᱤᱱ ᱮᱢ ᱫᱟᱲᱮᱭᱟᱠᱚᱣᱟ ᱚᱱᱟ ᱞᱮᱠᱟᱱᱟᱜ ᱟᱹᱠᱤᱱᱟᱜ ᱠᱟᱹᱢᱤ ᱠᱩᱨᱩᱢᱩᱴᱩ ᱛᱟᱦᱮᱱᱟ ᱱᱚᱣᱟ ᱫᱚᱲ ᱠᱚᱫᱚ ᱟᱹᱰᱤᱞᱮᱠᱟᱱ ᱫᱚᱲ ᱛᱟᱦᱮᱱ ᱠᱟᱱᱟ ᱥᱤᱧᱚᱛ ᱫᱤᱥᱚᱢᱨᱮ ᱟᱨᱵᱟᱝᱢᱟ ᱟᱞᱮᱭᱟ ᱴᱚᱴᱷᱟᱨᱮ ᱱᱚᱰᱮ ᱟᱞᱮᱭᱟᱜ ᱴᱚᱴᱷᱟᱨᱮ ᱟᱫᱚ ᱢᱮᱱ ᱠᱮᱫ ᱠᱷᱟᱱ ᱫᱚᱲ ᱠᱚᱣᱟᱜ ᱧᱩᱛᱩᱢ ᱫᱚ ᱦᱩᱭᱩᱜ ᱠᱟᱱᱟ ᱢᱤᱫ ᱫᱚ ᱵᱷᱟᱨᱚᱛᱤᱭᱚ ᱡᱚᱱᱚᱛᱟ ᱫᱚᱞ ᱟᱨ ᱢᱤᱫ ᱫᱚ ᱵᱤᱡᱚᱭ ᱡᱚᱱᱚᱛᱟ ᱫᱚᱞ ᱡᱷᱟᱨᱠᱷᱚᱸᱰ ᱫᱤᱥᱚᱢ ᱯᱟᱴᱤ ᱡᱷᱟᱨᱠᱷᱚᱸᱰ ᱢᱩᱨᱛᱤ ᱢᱩᱠᱛᱤ ᱢᱳᱨᱪᱟ ᱠᱚᱝᱜᱨᱮᱥ

ᱮᱢᱟᱱ ᱞᱮᱠᱟᱱᱟᱜ ᱫᱚᱲᱠᱚ ᱛᱟᱦᱮᱱ ᱠᱟᱱᱟ ᱛᱚ ᱱᱩᱠᱩ ᱡᱟᱦᱟᱸ ᱫᱚᱞ ᱠᱚᱨᱮ ᱠᱷᱚᱱ ᱜᱮᱠᱚ ᱛᱤᱸᱜᱩᱱ ᱠᱟᱱ ᱟᱠᱚᱣᱟᱜ ᱪᱤᱱᱦᱟᱹ ᱛᱟᱦᱮᱱ ᱠᱟᱱᱟ ᱟᱨ ᱚᱱᱟ ᱪᱤᱱᱦᱟᱹ ᱨᱮ ᱦᱚᱲᱠᱚ ᱡᱟᱦᱟᱸᱭ ᱠᱚ ᱵᱷᱟᱨᱚᱛᱤᱭᱚ ᱱᱟᱜᱟᱨᱤᱭᱟᱹ ᱞᱮᱠᱟᱛᱮᱠᱚ ᱦᱩᱭ ᱠᱚᱜ ᱠᱟᱱᱟ ᱟᱨ

ᱤᱨᱟᱹᱞ ᱥᱮᱨᱢᱟ ᱦᱩᱭ ᱠᱚᱜ ᱠᱟᱱᱟ ᱩᱱᱠᱩᱜᱮ ᱚᱱᱟ ᱵᱷᱳᱴ ᱮᱢ

ᱦᱚᱠᱫᱟᱨ ᱠᱚ ᱦᱩᱭ ᱫᱟᱲᱮᱭᱟᱜᱼᱟ ᱟᱨ ᱩᱱᱠᱩᱜᱮ ᱩᱱᱠᱩ ᱨᱟᱡᱽᱱᱤᱛᱤ

ᱵᱟᱪᱷᱟᱣ

ᱵᱤᱫᱷᱟᱱ ᱥᱚᱵᱷᱟᱛᱮ ᱟᱨ ᱵᱟᱝᱢᱟ ᱫᱤᱞᱞᱤ ᱫᱚᱨᱵᱟᱨ ᱛᱮᱠᱚ

ᱩᱱᱠᱩ ᱨᱟᱡᱽᱱᱤᱛᱤ ᱦᱚᱲ ᱤᱫᱤ ᱠᱟᱛᱮᱜᱮ ᱦᱚᱲ ᱠᱚᱣᱟᱜ ᱟᱹᱰᱤᱞᱮᱠᱟᱱᱟᱜ ᱥᱩᱵᱤᱫᱷᱟ ᱚᱥᱩᱵᱤᱫᱷᱟ ᱡᱤᱱᱤᱥ ᱠᱚ ᱡᱟᱦᱟᱸ ᱠᱚ ᱟᱠᱚᱣᱟᱜ

ᱟᱹᱭᱫᱟᱹᱨᱤ ᱧᱟᱢ ᱞᱟᱹᱜᱤᱫ ᱠᱚ ᱨᱟᱡᱽᱱᱤᱛᱤ ᱦᱚᱲᱠᱚ ᱠᱚ ᱛᱩᱞᱟᱹ ᱯᱟᱹᱭᱞᱟᱹᱭᱮᱫᱟ ᱟᱨ ᱚᱠᱟ ᱥᱩᱵᱤᱫᱷᱟᱠᱚ ᱱᱩᱠᱩ ᱮᱢ

ᱚᱱᱟ ᱞᱮᱠᱟᱱᱟᱜ ᱠᱟᱛᱷᱟ ᱠᱚ

ᱛᱮ ᱟᱨᱠᱚ ᱴᱷᱟᱹᱣᱠᱟᱹᱭᱮᱫ ᱛᱮ ᱚᱱᱟ ᱞᱮᱠᱟᱱ ᱥᱩᱵᱤᱫᱷᱟ

ᱮᱢᱟᱠᱚ ᱠᱟᱱᱟ

ᱱᱚᱣᱟ ᱫᱚᱲᱠᱚ ᱢᱩᱫᱽᱨᱮ ᱱᱤᱛᱳᱜ ᱫᱚ ᱟᱞᱮ ᱴᱚᱴᱷᱟ ᱨᱮᱫᱚ ᱵᱷᱟᱨᱚᱛᱤᱭᱚ ᱡᱚᱱᱚᱛᱟ ᱫᱚᱞ ᱫᱟᱲᱮ ᱠᱟᱛᱮᱫ ᱟᱨ ᱟᱡᱟᱜ ᱥᱚᱝᱠᱷᱟ ᱜᱚᱨᱤᱥᱴᱷᱚᱛᱟ ᱦᱟᱥᱤᱞ ᱠᱟᱛᱮ ᱨᱟᱡᱽ ᱟᱹᱨᱤᱨᱮ ᱥᱟᱥᱚᱱ ᱵᱷᱟᱨᱫᱚᱭ

ᱚᱱᱟᱞᱮᱠᱟᱱ ᱜᱚᱲᱚ ᱦᱚᱲᱴᱷᱮᱱ ᱠᱷᱚᱱ ᱧᱟᱢ ᱠᱟᱛᱮᱫ ᱟᱠᱚ ᱨᱟᱡᱽᱟᱹᱨᱤ

ᱟᱹᱨᱤ ᱞᱮᱠᱟᱛᱮ ᱦᱚᱲ ᱠᱚᱣᱟᱜ ᱥᱟᱥᱚᱱ ᱥᱩᱵᱤᱫᱷᱟ